ᱱᱚᱜᱼᱚᱭ ᱟᱵᱚ ᱵᱷᱟᱨᱚᱛ ᱫᱤᱥᱚᱢ ᱨᱮᱫᱚ ᱠᱚᱞᱯᱚᱱᱟ ᱨᱟᱠᱮᱥ ᱥᱩᱢᱤᱛᱟ ᱱᱩᱠᱩ ᱠᱚᱫᱚ ᱟᱹᱰᱤ ᱞᱟᱹᱴᱩ ᱞᱟᱹᱴᱩ ᱠᱷᱤᱞᱟᱹᱲᱤ ᱠᱟᱱᱟ ᱠᱚ ᱟᱵᱚ ᱵᱷᱟᱨᱚᱛ ᱨᱮᱱ ᱠᱟᱱᱟ ᱠᱚ ᱛᱳ ᱱᱚᱜᱼᱚᱭ ᱮᱴᱟᱜ ᱮᱴᱟᱜ ᱫᱤᱥᱟᱹᱢ ᱨᱮᱱ ᱦᱚᱸ ᱟᱹᱰᱤ ᱥᱚᱨᱮᱥ ᱠᱚ ᱮᱱᱮᱡᱚᱜ ᱠᱟᱱᱟ ᱚᱱᱟ ᱞᱮᱠᱟᱛᱮ ᱟᱵᱚ ᱥᱮᱜ ᱨᱮᱱ ᱦᱚᱸ ᱩᱱᱠᱩ ᱥᱚᱨᱮᱥ ᱜᱮᱭᱟ ᱱᱚᱜᱼᱚᱭ ᱪᱮᱛᱟᱱ ᱫᱷᱟᱹᱨᱤ ᱠᱚ ᱪᱟᱞᱟᱣ ᱠᱟᱱᱟ ᱟᱫᱚ ᱚᱱᱠᱟᱜᱮ ᱟᱵᱳ ᱟᱜ ᱟᱹᱛᱩ ᱴᱚᱞᱟ ᱨᱮ ᱦᱚᱸ ᱡᱟᱭᱜᱟ ᱡᱟᱭᱜᱟ ᱨᱮᱱ ᱫᱚ ᱟᱹᱰᱤ ᱠᱷᱤᱞᱟᱹᱲᱤ ᱜᱮ ᱢᱮᱱᱟᱜ ᱵᱚᱱᱟ ᱛᱳ ᱟᱫᱚᱢ ᱠᱚᱫᱚ ᱚᱱᱮ ᱚᱱᱠᱟ ᱴᱷᱤᱠ ᱢᱚᱛᱳ ᱵᱟᱲᱟᱭ ᱵᱟᱠᱚ ᱧᱟᱢ ᱠᱟᱜ ᱥᱮ ᱵᱟᱠᱚ ᱤᱭᱟᱹ ᱠᱟᱜ ᱠᱚᱛᱮ ᱚᱱᱠᱟᱛᱮ ᱵᱟᱠᱚ ᱪᱟᱞᱟᱣ ᱠᱟᱱᱟ ᱟᱫᱚ ᱠᱚ ᱪᱟᱞᱟᱜ ᱠᱟᱱᱟ ᱱᱤᱛᱚᱜ ᱫᱚ ᱡᱮᱢᱚᱱ ᱠᱳᱞᱠᱟᱛᱟ ᱨᱮᱦᱚᱸ ᱟᱹᱰᱤ ᱰᱷᱮᱨ ᱦᱚᱲ ᱠᱚᱲᱟ ᱚᱱᱠᱟ ᱠᱚ ᱯᱮᱠᱴᱤᱥᱚᱜ ᱠᱟᱱᱟ ᱵᱟᱦᱨᱮ ᱫᱤᱥᱚᱢ ᱨᱮᱱ ᱥᱚᱸᱜᱮ ᱟᱡᱚᱢ ᱛᱮ ᱟᱨ ᱩᱱᱠᱩ ᱠᱚᱣᱟᱜ ᱮᱱᱮᱡ ᱧᱮᱞᱛᱮ ᱩᱱᱠᱩ ᱠᱚᱦᱚᱸ ᱠᱚ ᱚᱱᱠᱟ ᱜᱮᱠᱚ ᱵᱮᱱᱟᱣᱱᱟ ᱟᱫᱚ ᱚᱱᱠᱟ ᱞᱮᱠᱟᱛᱮ ᱱᱚᱜᱼᱚᱭ ᱢᱤᱫᱼᱵᱟᱨ ᱫᱚ ᱟᱵᱚ ᱟᱰᱮ ᱴᱚᱞᱟ ᱨᱮᱱ ᱦᱚᱸᱠᱚ ᱪᱟᱞᱟᱣ ᱥᱮᱴᱮᱨᱚᱜ ᱠᱟᱱᱟ